ᱪᱮᱭᱟᱨ ᱨᱮ ᱯᱮᱲᱟ ᱠᱚᱠᱚ ᱦᱮᱡ ᱞᱮᱱᱠᱷᱟᱱ ᱞᱚᱜᱚᱱᱮᱢ ᱚᱰᱚᱠ ᱟᱠᱚᱣᱟ ᱫᱩᱲᱩᱵ ᱨᱮᱦᱚᱸ ᱟᱨᱟᱢ ᱧᱟᱢᱚᱜᱼᱟ ᱪᱮᱭᱟᱨ ᱨᱮ ᱫᱚ ᱢᱤᱫ ᱴᱷᱮᱱ ᱥᱟᱢᱴᱟᱣ ᱠᱟᱛᱮᱢ ᱫᱚᱦᱚ ᱫᱟᱲᱮᱭᱟᱜᱼᱟ ᱟᱨ ᱪᱮᱭᱟᱨ ᱪᱮᱛᱟᱱ ᱨᱮ ᱡᱟᱦᱟᱱᱟᱜ ᱡᱤᱱᱤᱥ ᱠᱚᱦᱚᱸ ᱫᱚᱦᱚ ᱜᱟᱱᱚᱜᱼᱟ